ᱞᱚᱠᱰᱟᱣᱩᱱ ᱨᱮ ᱤᱧ ᱫᱟᱠᱟ ᱤᱥᱤᱱᱤᱧ ᱠᱩᱨᱩᱢᱩᱴᱩ ᱞᱮᱫᱟ ᱪᱮᱫᱟᱜ ᱥᱮ ᱥᱟᱱᱟᱢ ᱫᱚᱠᱟᱱ ᱯᱟᱴ ᱵᱚᱱᱫᱚ ᱠᱟᱹᱢᱤ ᱠᱟᱹᱥᱱᱤ ᱦᱚᱸ ᱵᱚᱱᱫᱚ ᱪᱟᱵᱟᱭᱮᱱᱟ ᱚᱲᱟᱜ ᱨᱮ ᱡᱚᱢᱟᱜ ᱧᱩᱣᱟᱜ ᱢᱟ ᱛᱚ ᱠᱚᱢ ᱜᱮᱭᱟ ᱴᱟᱠᱟ ᱯᱩᱭᱥᱟᱹ ᱥᱮ ᱠᱟᱹᱣᱰᱤ ᱠᱚ ᱛᱟᱦᱮᱱ ᱛᱩᱞᱩᱡ ᱦᱚᱢ ᱪᱤᱠᱟᱭᱟ ᱫᱚᱠᱟᱱ ᱯᱟᱴ ᱢᱟ ᱵᱚᱱᱫᱚ ᱜᱮᱭᱟ ᱟᱹᱰᱤ ᱟᱱᱟᱴ ᱨᱮ ᱟᱹᱰᱤ ᱠᱚᱥᱴᱚ ᱨᱮ ᱠᱟᱹᱴᱤᱡ ᱪᱩᱞᱩᱝ ᱪᱟᱣᱞᱮ ᱫᱟᱠᱟ ᱠᱟᱛᱮᱫ ᱫᱟᱜ ᱢᱟᱹᱰᱤ ᱥᱟᱛᱮᱧ ᱧᱩ ᱡᱚᱢ ᱟᱠᱟ ᱧᱩ ᱠᱟᱫᱟᱞᱮ ᱡᱚᱢ ᱠᱟᱫᱟᱞᱮ ᱱᱚᱝᱠᱟᱱ ᱠᱚᱥᱴᱚ ᱡᱮᱱᱚ ᱦᱟᱯᱮᱱ ᱫᱤᱱᱨᱮ ᱵᱟᱝ ᱦᱤᱡᱩᱜ ᱚᱱᱟ ᱵᱚᱱ ᱠᱩᱨᱩᱢᱩᱴᱩᱭᱟ